ᱦᱮᱞᱳ ᱟᱹᱵᱤᱱ ᱜᱮ ᱰᱟᱠᱛᱟᱨ ᱵᱟᱹᱵᱩ ᱠᱟᱱᱟᱵᱮᱱ ᱟᱹᱞᱤᱧ ᱯᱟᱱᱟᱜᱚᱲ ᱠᱷᱚᱱ ᱥᱩᱢᱤᱞᱤᱧ ᱞᱟᱹᱭᱫᱟ ᱟᱹᱞᱤᱧ ᱠᱟᱹᱴᱤᱡ ᱛᱷᱚᱲᱟ ᱥᱚᱢᱚᱥᱥᱟ ᱨᱮᱞᱤᱧ ᱧᱩᱨᱩᱣᱟᱠᱟᱱᱟ ᱵᱚᱞᱮ ᱟᱹᱞᱤᱧ ᱨᱮᱱ ᱵᱟᱵᱟ ᱛᱷᱚᱲᱟ

ᱦᱮᱸ ᱚᱱᱟᱜᱮᱞᱤᱧ ᱢᱮᱱᱮᱫ ᱛᱟᱦᱮᱱᱟ ᱵᱚᱞᱮ ᱵᱷᱟᱜᱮᱞᱮᱱ ᱠᱷᱟᱱ ᱜᱮ ᱟᱹᱞᱤᱧᱨᱮᱱ ᱵᱟᱵᱟ ᱦᱚᱲ ᱫᱚ ᱵᱟᱝ ᱵᱟᱵᱟ ᱵᱟᱵᱟ ᱵᱚᱞᱮ ᱟᱹᱞᱤᱧ ᱨᱮᱱ ᱵᱟᱵᱟ ᱵᱚᱭᱚᱥᱠᱚ ᱜᱮᱭᱟᱭ ᱵᱟᱵᱟ ᱟᱫᱚ ᱟᱹᱰᱤ

ᱚ ᱚᱱᱟᱫᱚ ᱚᱠᱟᱥᱮᱫ ᱡᱟᱭᱜᱟ ᱵᱚᱞᱮ ᱛᱷᱚᱲᱟ ᱢᱚᱡᱽᱛᱮᱢ ᱞᱟᱹᱭᱟᱹᱧ ᱠᱷᱟᱱ ᱵᱟᱹᱧ ᱴᱷᱤᱠᱟᱹᱭᱫᱟ ᱚ ᱪᱟᱞᱟᱣ ᱞᱮᱱ ᱠᱷᱟᱱ ᱧᱟᱢ ᱜᱤᱭᱟᱹᱧ ᱡᱟᱦᱟᱸᱭ ᱠᱩᱞᱤ ᱠᱟᱛᱮ ᱦᱚᱸ ᱚ ᱴᱷᱤᱠᱜᱮᱭᱟ ᱥᱮᱛᱟᱜ ᱤᱧ ᱯᱷᱳᱱᱟ ᱛᱟᱞᱦᱮ ᱱᱚᱝᱠᱟ ᱜᱮ ᱱᱤᱛᱚᱜ ᱫᱩᱧ ᱫᱚᱦᱚᱭᱮᱫᱟ